ᱤᱧ ᱫᱚ ᱫᱟᱠᱟ ᱤᱥᱤᱱ ᱠᱚᱦᱚᱸᱧ ᱠᱩᱥᱤᱭᱟᱜᱼᱟ ᱥᱮ ᱩᱛᱩ ᱤᱥᱤᱱ ᱠᱚᱦᱚᱸᱧ ᱠᱩᱥᱤᱭᱟᱜᱼᱟ ᱡᱚᱛᱚᱠᱷᱚᱱ ᱤᱥᱤᱱ ᱫᱚ ᱡᱤᱞ ᱩᱛᱩ ᱦᱚᱧ ᱤᱥᱤᱱ ᱫᱟᱲᱮᱭᱟᱜ ᱜᱮᱭᱟ ᱟᱲᱟᱜ ᱛᱤᱠᱤ ᱟᱹᱞᱩ ᱯᱳᱥᱛᱩ ᱡᱚᱛᱚ ᱞᱮᱠᱟᱱᱟᱜ ᱤᱥᱤᱱ ᱠᱚᱜᱮᱧ ᱫᱟᱲᱮᱭᱟᱜᱼᱟ ᱚᱱᱟᱠᱷᱚᱱ ᱵᱮᱥᱤ ᱫᱚ ᱡᱮᱞ ᱩᱛᱩᱧ ᱠᱩᱥᱤᱭᱟᱜᱼᱟ ᱡᱟᱦᱟᱸ ᱫᱚ ᱤᱭᱩᱴᱩᱵᱽ ᱥᱮ ᱥᱳᱥᱟᱞ ᱢᱤᱰᱤᱭᱟ ᱨᱮ ᱡᱟᱦᱟᱸ ᱠᱚ ᱟᱲᱟᱜᱟ ᱨᱤᱥᱤᱯᱤ ᱨᱮᱭᱟᱜ ᱚᱱᱟᱠᱚ ᱧᱮᱞ ᱠᱟᱛᱮᱫ ᱜᱮ ᱤᱥᱤᱱᱤᱧ ᱥᱮᱬᱟᱣ ᱠᱟᱫᱟ ᱚᱱᱟ ᱤᱭᱩᱴᱩᱵᱽ ᱨᱮ ᱧᱮᱞ ᱠᱟᱛᱮᱫ ᱜᱮ ᱢᱤᱫᱴᱟᱝ ᱨᱮᱥᱤᱯᱤᱧ ᱞᱟᱹᱭᱫᱟ ᱚᱱᱟ ᱫᱚ ᱡᱮᱞ ᱩᱛᱩ ᱯᱨᱚᱛᱷᱚᱢ ᱡᱤᱞᱮᱢ ᱟᱹᱜᱩ ᱠᱮᱫᱟ ᱟᱹᱜᱩ ᱠᱟᱛᱮᱫ ᱡᱤᱞ ᱫᱚᱢ ᱟᱹᱨᱩᱵ ᱫᱚᱦᱚ ᱠᱟᱫᱟ ᱛᱟᱨᱯᱚᱨ ᱯᱮᱸᱭᱟᱡᱽ ᱮᱢ ᱜᱮᱫ ᱠᱮᱫᱟ ᱟᱫᱟ ᱨᱚᱥᱩᱱᱮᱢ ᱨᱤᱫ ᱠᱮᱫᱟ ᱟᱹᱞᱩᱢ ᱜᱮᱫ ᱠᱮᱫᱟ ᱛᱟᱨᱯᱚᱨ ᱥᱟᱦᱟᱱ ᱡᱩᱞ ᱠᱟᱛᱮᱫ ᱠᱚᱲᱟᱭ ᱮᱢ ᱪᱚᱸᱫᱟ ᱠᱮᱫᱟ ᱠᱚᱲᱟᱭ ᱞᱚᱞᱚᱭᱮᱱᱛᱮ ᱥᱩᱱᱩᱢ ᱫᱩᱞ ᱠᱟᱛᱮᱫ ᱯᱮᱸᱭᱟᱡᱽ ᱮᱢ ᱠᱷᱟᱸᱡᱚ ᱠᱮᱫᱟ ᱛᱟᱨᱯᱚᱨ ᱟᱫᱟ ᱨᱚᱥᱩᱱᱮᱢ ᱠᱷᱟᱸᱡᱚ ᱠᱮᱫᱟ ᱛᱟᱨᱯᱚᱨ ᱟᱹᱞᱩᱢ ᱮᱢᱟᱫᱟ ᱛᱟᱨᱯᱚᱨ ᱚᱱᱟ ᱠᱚ ᱠᱚᱥᱟᱣ ᱠᱟᱛᱮᱫ ᱡᱤᱞᱮᱢ ᱮᱢᱟᱫᱟ ᱚᱱᱟᱦᱚᱸ ᱠᱚᱥᱟᱣᱫᱟ ᱛᱟᱨᱯᱚᱨ ᱥᱟᱥᱟᱝ ᱡᱤᱨᱟᱹ ᱫᱷᱩᱱᱭᱟᱹ ᱚᱱᱟ ᱠᱚ ᱮᱢ ᱠᱟᱛᱮᱫ ᱵᱷᱟᱜᱮ ᱡᱩᱛ ᱠᱚᱥᱟᱣ ᱠᱟᱛᱮᱫ ᱠᱚᱥᱟᱣ ᱠᱟᱛᱮᱫ ᱛᱟᱨᱯᱚᱨ ᱫᱟᱜ ᱮᱢ ᱮᱢᱟᱫᱟ ᱮᱢ ᱠᱟᱛᱮᱫ ᱛᱷᱟᱹᱨᱤ ᱛᱮᱢ ᱯᱚᱴᱚᱢ ᱠᱟᱫᱟ ᱡᱩᱞ ᱠᱟᱛ ᱥᱮᱸᱜᱮᱞ ᱡᱩᱞ ᱠᱟᱛᱮᱫ ᱚᱱᱟ ᱦᱮᱰᱮᱡᱚᱜᱼᱟ ᱛᱟᱨᱯᱚᱨ ᱚᱱᱟᱢ ᱛᱷᱟᱹᱨᱤᱢ ᱚᱪᱚᱜ ᱠᱮᱫᱟ ᱟᱨ ᱧᱮᱞ ᱠᱤᱫᱟᱹᱧ ᱞᱟᱹᱵᱤᱫ ᱠᱟᱱᱟ ᱥᱮ ᱵᱟᱝ ᱟᱨ ᱞᱟᱹᱵᱤᱫ ᱞᱮᱱᱠᱷᱟᱱ ᱚᱱᱟ ᱫᱚ ᱟᱬᱜᱚ ᱦᱩᱭᱩᱜᱼᱟ ᱟᱨ ᱡᱚᱛᱚ ᱦᱚᱲᱤᱧ ᱮᱢᱟᱜ ᱠᱚᱣᱟ ᱡᱚᱢ ᱠᱮᱫᱟᱞᱮ